ᱤᱧ ᱫᱷᱟᱠᱥᱚᱞ ᱠᱷᱚᱡ ᱤᱧ ᱚᱰᱟᱨ ᱞᱮᱫᱟ ᱟᱢᱟᱜ ᱨᱮᱥᱴᱩᱨᱮᱱᱴ ᱨᱮ ᱦᱟᱹᱠᱩ ᱩᱛᱩ ᱥᱚᱜᱮ ᱫᱟᱠᱟ ᱟᱹᱜᱩᱭ ᱞᱮᱱᱟ ᱰᱮᱞᱤᱵᱷᱟᱨᱤ ᱵᱳᱭ ᱴᱷᱮᱡ ᱰᱮᱨᱤᱜ ᱠᱟᱱ ᱛᱮ ᱰᱮᱞᱤᱵᱷᱟᱨᱤ ᱵᱳᱭ ᱴᱷᱮᱡ ᱤᱧ ᱯᱷᱳᱱ ᱞᱮᱫᱟ ᱢᱮᱱᱠᱷᱟᱡ ᱵᱟᱨ ᱵᱟᱨ ᱯᱷᱳᱱ ᱠᱟᱛᱮ ᱦᱚᱸ ᱵᱟᱠᱚ ᱥᱟᱯ ᱮᱫᱟ ᱟᱨ ᱚᱱᱟ ᱠᱟᱨᱚᱱ ᱛᱮ ᱤᱧ ᱟᱨᱦᱚᱸ ᱫᱚᱲᱦᱟ ᱛᱮ ᱯᱷᱳᱱ ᱠᱟᱛᱮ ᱵᱟᱨ ᱵᱟᱨ ᱤᱧ ᱱᱮᱦᱚᱨᱚᱜ ᱠᱟᱱᱟ ᱢᱟ ᱩᱥᱟᱹᱨᱟ ᱛᱮ ᱤᱧᱟᱹᱜ ᱱᱚᱣᱟ ᱜᱷᱟᱥᱠᱮᱞ ᱟᱛᱳ ᱨᱮ ᱡᱮᱢᱚᱱ ᱤᱧᱟᱹᱜ ᱚᱰᱟᱨ ᱨᱮᱱᱟᱜ ᱡᱤᱱᱤᱥ ᱡᱮᱢᱚᱱ ᱟᱹᱜᱩ ᱩᱥᱟᱹ ᱩᱥᱟᱹᱨᱟ ᱫᱟᱲᱮ ᱠᱚ ᱩᱥᱟᱹᱨᱟᱭ ᱚᱱᱟ ᱛᱮ ᱤᱧ ᱫᱚᱧ ᱟᱨᱦᱚᱸ ᱫᱚᱲᱦᱟ ᱛᱮᱧ ᱯᱷᱳᱱ ᱮᱫᱟ